ᱪᱷᱟᱵᱽᱵᱤᱥᱮ ᱡᱟᱱᱩᱣᱟᱨᱤ ᱟᱯᱱᱟᱛ ᱢᱟᱦᱟ ᱥᱮᱵᱷᱮᱱ ᱢᱮ ᱮᱭᱤᱴ ᱴᱤᱱ ᱥᱤᱠᱥᱴᱤ ᱳᱭᱟᱱ ᱨᱚᱵᱤᱱᱫᱽᱨᱚᱱᱟᱛᱷ ᱴᱷᱟᱠᱩᱨ ᱡᱟᱱᱟᱢ ᱢᱟᱦᱟ ᱥᱮᱵᱷᱮᱱ ᱟᱜᱚᱥᱴ ᱱᱟᱭᱤᱱᱴᱤᱱ ᱯᱷᱳᱨᱴᱤ ᱳᱭᱟᱱ ᱨᱚᱵᱤᱱᱫᱽᱨᱚᱱᱟᱛᱷ ᱴᱷᱟᱠᱩᱨ ᱜᱩᱨ ᱢᱟᱦᱟ ᱴᱩᱭᱮᱱᱴᱤ ᱱᱟᱭᱤᱱ ᱟᱜᱚᱥᱴ ᱱᱟᱭᱤᱱᱴᱤᱱ ᱥᱮᱵᱷᱮᱱᱴᱤ ᱥᱤᱠᱥ ᱠᱟᱡᱤ ᱱᱚᱡᱽᱨᱩᱞ ᱤᱥᱞᱟᱢᱡᱟᱱᱟᱢ ᱢᱟᱦᱟ ᱯᱚᱱᱨᱚᱭ ᱟᱜᱚᱥᱴ ᱯᱷᱩᱨᱜᱟᱹᱞ ᱢᱟᱦᱟ